ᱟᱵᱚ ᱟᱨ ᱫᱤᱠᱩ ᱫᱚ ᱟᱹᱰᱤ ᱜᱟᱱ ᱜᱮ ᱛᱚᱯᱷᱟᱛ ᱜᱮᱛᱟᱵᱚᱱᱟ ᱠᱟᱨᱚᱱ ᱩᱱᱠᱩ ᱫᱚ ᱟᱵᱚ ᱞᱮᱠᱟ ᱵᱟᱝ ᱠᱚ ᱨᱚᱲ ᱫᱟᱲᱮᱭᱟᱜᱼᱟ ᱟᱨ ᱟᱵᱚ ᱫᱚ ᱢᱟᱹᱱᱢᱤ ᱟᱵᱚ ᱫᱚ ᱱᱟᱯᱟᱭ ᱛᱮᱜᱮ ᱵᱚᱱ ᱢᱮᱱᱟ ᱢᱟᱱᱮ ᱢᱚᱡᱽ ᱛᱮ ᱡᱮ ᱩᱱᱠᱩ ᱫᱚ ᱜᱟᱹᱭ ᱰᱟᱝᱨᱟ ᱪᱮᱬᱮ ᱠᱚ ᱥᱮ ᱡᱟᱦᱟᱸ ᱠᱚᱜᱮ ᱩᱱᱠᱩ ᱫᱚ ᱡᱚᱛᱚ ᱜᱮᱠᱚ ᱢᱮᱛᱟᱣ ᱠᱚᱣᱟ ᱫᱩᱲᱩᱵ ᱟᱠᱟᱱᱟ ᱠᱚ ᱟᱨ ᱟᱵᱚ ᱫᱚ ᱚᱱᱠᱟ ᱫᱚ ᱵᱟᱵᱚᱱ ᱢᱮᱛᱟ ᱠᱚᱣᱟ ᱟᱵᱚ ᱫᱚ ᱢᱟᱱᱮ ᱟᱞᱟᱫᱟ ᱧᱚᱜ ᱵᱚᱱ ᱢᱮᱛᱟ ᱠᱚᱣᱟ ᱛᱷᱚᱲᱟ ᱡᱩᱫᱟᱹ ᱧᱚᱜ ᱫᱩᱲᱩᱵ ᱟᱠᱟᱱ ᱫᱚ ᱵᱟᱵᱚᱱ ᱢᱮᱛᱟ ᱠᱚᱣᱟ ᱟᱵᱚ ᱫᱚ ᱩᱱᱠᱩ ᱠᱷᱚᱡ ᱫᱚ ᱡᱩᱫᱟᱹ ᱜᱮᱛᱟ ᱵᱚᱱᱟ ᱛᱚ ᱟᱵᱚ ᱫᱚ ᱜᱟᱹᱭ ᱫᱚᱵᱚᱱ ᱢᱮᱛᱟ ᱠᱚᱣᱟ ᱵᱩᱨᱩᱢ ᱠᱟᱱᱟ ᱠᱚ ᱪᱮᱬᱮ ᱫᱚᱵᱚᱱ ᱢᱮᱛᱟ ᱠᱚᱣᱟ ᱟᱵ ᱠᱟᱱᱟ ᱠᱚ ᱦᱚᱲ ᱫᱚᱵᱚᱱ ᱢᱮᱛᱟ ᱠᱚᱣᱟ ᱫᱩᱲᱩᱵ ᱠᱟᱱᱟ ᱠᱚ ᱟᱵᱚ ᱫᱚ ᱚᱱᱟ ᱚᱱᱠᱟ ᱵᱚᱱ ᱢᱮᱛᱟᱣ ᱠᱚᱣᱟ ᱟᱨ ᱩᱱᱠᱩ ᱫᱚ ᱫᱤᱠᱩ ᱫᱚᱠᱚ ᱢᱮᱛᱟᱣ ᱠᱚᱣᱟ ᱡᱚᱛᱚᱜᱮ ᱫᱩᱲᱩᱵ ᱟᱨᱦᱚᱸ ᱟᱨᱚ ᱟᱭᱢᱟ ᱨᱚᱠᱚᱢ ᱢᱟᱱᱮ ᱟᱹᱰᱤᱜᱟᱱ ᱟᱭᱢᱟ ᱨᱚᱠᱚᱢ ᱜᱮ ᱢᱟᱱᱮ ᱡᱩᱫᱟᱹ ᱵᱚᱱ ᱢᱟᱱᱮ ᱩᱱᱠᱩ ᱠᱷᱚᱡ ᱛᱚᱯᱷᱟᱛ ᱵᱚᱱ ᱢᱮᱛᱟᱣᱟᱜᱼᱟ ᱛᱚᱠᱷᱚᱱ ᱢᱮᱛᱟᱣᱟᱜᱼᱟ ᱟᱵᱚ ᱦᱚᱲ ᱦᱚᱸ ᱡᱮ ᱵᱟᱨ ᱦᱚᱲ ᱫᱚ ᱵᱟᱨ ᱦᱚᱲ ᱜᱟᱱᱚᱜ ᱦᱚᱲ ᱫᱚ ᱵᱟᱨ ᱦᱚᱲ ᱞᱮᱠᱟ ᱵᱚᱱ ᱢᱮᱛᱟᱣ ᱠᱚᱣᱟ ᱢᱤᱫ ᱦᱚᱲ ᱫᱚ ᱢᱤᱫ ᱦᱚᱲ ᱞᱮᱠᱟ ᱟᱨ ᱩᱱᱠᱩ ᱫᱚ ᱚᱱᱠᱟ ᱫᱚ ᱵᱟᱠᱚ ᱢᱮᱛᱟᱣ ᱠᱚᱣᱟ ᱩᱱᱠᱩ ᱫᱚᱠᱚ ᱢᱮᱛᱟᱣ ᱠᱚᱣᱟ ᱡᱚᱛᱚᱜᱮ ᱢᱤᱫ ᱜᱮ ᱟᱵᱚ ᱫᱚ ᱵᱟᱨ ᱦᱚᱲ ᱠᱷᱟᱡ ᱫᱚ ᱵᱟᱨ ᱦᱚᱲ ᱠᱤᱱ ᱦᱤᱡᱩᱜ ᱠᱟᱱᱟ ᱥᱮ ᱢᱤᱫ ᱦᱚᱲ ᱠᱷᱟᱡ ᱫᱚ ᱢᱤᱫ ᱦᱚᱲᱮ ᱦᱤᱡᱩᱜᱚᱜ ᱠᱟᱱᱟ ᱚᱱᱠᱟ ᱵᱚᱱ ᱢᱮᱛᱟ ᱠᱚᱣᱟ ᱟᱨ ᱩᱱᱠᱩ ᱫᱚ ᱚᱱᱠᱟ ᱫᱚ ᱵᱟᱠᱚ ᱢᱮᱛᱟ ᱫᱟᱲᱮ ᱠᱚᱣᱟ ᱩᱱᱠᱩ ᱫᱚ ᱢᱤᱫ ᱜᱮ ᱡᱚᱛᱚ ᱜᱮᱠᱚ ᱢᱮᱱᱟ